ᱥᱟᱸᱜᱷᱟᱨᱤᱭᱟᱹ ᱠᱚ ᱥᱟᱶ ᱤᱧ ᱫᱚᱹᱧ ᱡᱚᱜᱟᱡᱳᱜᱽ ᱟᱠᱟᱫᱟ ᱜᱟᱞᱢᱟᱨᱟᱣ ᱛᱮᱧ ᱞᱟᱹᱭᱟᱜ ᱠᱚᱣᱟ ᱟᱞᱮ ᱥᱮᱫ ᱦᱤᱡᱩᱜ ᱯᱮ ᱫᱟᱬᱟᱱ ᱡᱟᱭᱜᱟ ᱢᱮᱱᱟᱜᱼᱟ ᱛᱤᱥ ᱠᱚᱛᱮ ᱛᱟᱦᱚᱞᱮ ᱯᱮ ᱦᱤᱡᱩᱜᱼᱟ ᱢᱟᱱᱮ ᱯᱷᱳᱱ ᱛᱮ ᱵᱟᱲᱟᱭ ᱦᱚᱪᱚᱭᱤᱧ ᱯᱮ ᱟᱨ ᱩᱱᱠᱩ ᱴᱷᱮᱱ ᱠᱷᱚᱱ ᱤᱧ ᱥᱮᱬᱟ ᱠᱮᱫᱟ ᱟᱠᱚᱣᱟᱜ ᱨᱚᱲ ᱥᱮ ᱟᱠᱚᱣᱟᱜ ᱦᱚᱨᱚᱜ ᱵᱟᱸᱫᱮ ᱠᱚ ᱟᱨ ᱞᱟᱹᱭ ᱛᱮ ᱫᱚᱹᱧ ᱞᱟᱹᱭ ᱟᱫ ᱠᱚᱣᱟ ᱟᱨ ᱦᱚᱸ ᱟᱞᱮ ᱥᱮᱫ ᱫᱚ ᱟᱹᱰᱤ ᱟᱹᱰᱤ ᱡᱟᱭᱜᱟ ᱫᱟᱬᱟᱱ ᱡᱟᱭᱜᱟ ᱢᱮᱱᱟᱜᱼᱟ